ᱛᱮᱦᱮᱸᱧ ᱟᱵᱚ ᱱᱚᱣᱟ ᱜᱚᱨᱟᱢ ᱨᱮ ᱯᱷᱩᱴᱵᱚᱞ ᱮᱱᱮᱡ ᱨᱮᱱᱟᱜ ᱵᱷᱟᱹᱜᱤ ᱞᱮᱠᱟᱱ ᱴᱷᱟᱶ ᱵᱟᱝ ᱥᱴᱮᱰᱤᱭᱟᱢ ᱞᱮᱠᱟ ᱛᱟᱵᱚ ᱵᱟᱹᱱᱩᱜ ᱦᱤᱥᱟᱹᱵᱽ ᱛᱮ ᱟᱵᱚ ᱫᱚ ᱡᱷᱚᱛᱚ ᱢᱤᱫ ᱠᱟᱛᱮᱫ ᱜᱟᱶᱛᱟ ᱵᱟᱝ ᱠᱚᱲᱟ ᱠᱚᱣᱟᱜ ᱥᱚᱦᱚᱫ ᱛᱮ ᱡᱷᱚᱛᱚᱠᱷᱚᱱ ᱢᱟᱲᱟᱝ ᱨᱮᱫᱚ ᱟᱵᱚ ᱵᱞᱚᱠ ᱵᱚᱱ ᱪᱟᱞᱟᱜᱼᱟ ᱵᱤ ᱰᱤ ᱳ ᱴᱷᱮᱱ ᱢᱤᱫᱴᱟᱝ ᱫᱚᱨᱠᱷᱟᱥᱛᱚ ᱵᱚᱱ ᱮᱢᱟ ᱟᱨᱵᱚᱱ ᱢᱮᱛᱟᱭᱟ ᱥᱟᱨ ᱟᱞᱮ ᱟᱛᱳᱨᱮ ᱢᱤᱫᱴᱟᱝ ᱯᱷᱩᱴᱵᱚᱞ ᱮᱱᱮᱡ ᱞᱟᱹᱜᱤᱫ ᱜᱨᱟᱣᱩᱸᱰ ᱵᱮᱱᱟᱣᱟᱞᱮ ᱢᱮ ᱟᱨ ᱵᱟᱝ ᱟᱞᱮ ᱧᱟᱢ ᱦᱚᱪᱚ ᱞᱮᱢ ᱮᱱᱠᱷᱟᱱ ᱩᱱᱤ ᱛᱟᱵᱚᱱ ᱱᱟᱜ ᱡᱟᱦᱟᱱᱟᱜ ᱜᱮ ᱢᱮᱱᱟ ᱚᱱᱟ ᱞᱮᱠᱟ ᱦᱤᱥᱟᱹᱵᱽᱛᱮ ᱟᱵᱚ ᱯᱩᱨᱟᱹ ᱱᱮᱦᱚᱨᱟᱭᱟᱵᱚᱱ ᱟᱨ ᱦᱮᱡ ᱠᱟᱛᱮᱫ ᱟᱵᱚ ᱡᱩᱫᱤ ᱮᱢᱟ ᱵᱟᱱᱟᱭ ᱮᱱᱠᱷᱟᱱ ᱟᱵᱚ ᱫᱚ ᱡᱚᱛᱚᱠᱷᱚᱱ ᱢᱟᱲᱟᱝ ᱨᱮᱫᱚ ᱚᱱᱮ ᱡᱟᱦᱟᱸ ᱡᱮ ᱮᱯᱞᱤᱠᱮᱥᱚᱱ ᱵᱟᱝ ᱫᱚᱨᱠᱷᱟᱥᱛᱚ ᱵᱟᱝ ᱱᱟᱜ ᱵᱚᱱ ᱮᱢ ᱠᱟᱜᱼᱟ ᱚᱱᱟ ᱜᱮ ᱫᱮᱠᱷᱟᱣ ᱠᱟᱛᱮᱫ ᱟᱨ ᱡᱟᱦᱟᱸ ᱜᱮ ᱟᱡ ᱮ ᱩᱭᱦᱟᱹᱨᱚᱜ ᱩᱱᱤ ᱮᱢᱟ ᱵᱚᱱᱟᱭ ᱡᱩᱫᱤ ᱢᱮᱱᱟᱭ ᱥᱚᱨᱠᱟᱨᱟᱜ ᱱᱚᱰᱮ ᱚᱱᱠᱟᱱ ᱯᱩᱲᱤᱭᱟᱹ ᱡᱟᱭᱜᱟ ᱠᱚ ᱵᱟᱹᱱᱩᱜᱼᱟ ᱮᱱᱠᱷᱟᱱ ᱯᱟᱪᱷᱮ ᱩᱱᱤ ᱚᱠᱚᱭᱟᱜ ᱠᱚ ᱱᱟᱜ ᱚᱱᱠᱟᱱ ᱡᱟᱭᱜᱟ ᱧᱮᱞ ᱴᱷᱤᱠ ᱞᱮᱠᱷᱟᱱᱮ ᱩᱱᱤ ᱤᱱᱵᱷᱮᱥᱴ ᱞᱟᱹᱜᱤᱫ ᱛᱮ ᱡᱩᱫᱤ ᱟᱡ ᱮ ᱨᱤᱠᱩᱭᱥᱴ ᱮᱭᱟ ᱵᱟᱝᱟ ᱱᱮᱦᱚᱨᱮᱭᱟ ᱡᱮ ᱵᱟᱹᱵᱩ ᱟᱢᱟᱜ ᱱᱚᱣᱟ ᱯᱩᱲᱤᱭᱟᱹ ᱡᱟᱭᱜᱟ ᱛᱟᱢ ᱢᱮᱱᱟᱜᱼᱟ ᱟᱢ ᱱᱚᱣᱟ ᱮᱢᱚᱜ ᱢᱮ ᱟᱨ ᱛᱤᱱᱟᱹᱜ ᱪᱮᱫ ᱞᱮᱠᱟᱢ ᱦᱟᱛᱟᱣᱟ ᱵᱟᱢ ᱦᱟᱛᱟᱣᱟ ᱛᱚ ᱩᱱᱤ ᱚᱱᱟ ᱱᱟᱜ ᱮ ᱠᱩᱞᱤᱭᱮᱭᱟ ᱤᱠᱷᱟᱹᱱ ᱟᱵᱚ ᱫᱚ ᱮᱱᱮᱡ ᱞᱟᱹᱜᱤᱫ ᱛᱮ ᱜᱚᱰᱟ ᱫᱚᱨᱠᱟᱨ ᱟᱨ ᱚᱱᱟ ᱜᱚᱰᱟ ᱨᱮᱜᱮ ᱱᱟᱜ ᱟᱵᱚ ᱫᱚᱵᱚᱱ ᱮᱱᱮᱡᱼᱟ ᱢᱮᱱᱛᱮ ᱥᱚᱨᱠᱟᱨ ᱴᱷᱮᱱ ᱱᱟᱜ ᱵᱚᱱ ᱫᱟᱹᱵᱤᱭᱟ ᱛᱚ ᱚᱱᱟᱜᱮᱵᱚᱱ ᱪᱮᱥᱴᱟᱭᱟ ᱡᱷᱚᱛᱚ ᱠᱚᱛᱮ ᱟᱨ ᱜᱟᱶᱞᱟ ᱛᱮ ᱜᱟᱶᱛᱟ ᱛᱮ ᱟᱨ ᱵᱟᱝ ᱥᱚᱨᱯᱚᱸᱡᱽ ᱟᱱᱛᱮ ᱟᱨ ᱳᱣᱟᱨᱰ ᱢᱮᱢᱵᱟᱨ ᱠᱚ ᱡᱟᱦᱟᱸ ᱜᱮ ᱢᱩᱠᱷᱤᱭᱟᱹ ᱛᱟᱵᱚᱱ ᱢᱮᱱᱟᱜ ᱠᱚᱣᱟ ᱩᱱᱠᱩ ᱠᱚᱣᱟᱜ ᱜᱚᱲᱚ ᱥᱚᱯᱚᱦᱚᱫ ᱛᱮ ᱜᱚᱰᱟ ᱡᱟᱦᱟᱸ ᱞᱮᱠᱟ ᱛᱮᱜᱮ ᱵᱚᱱ ᱦᱟᱛᱟᱣᱟ ᱢᱮᱱᱛᱮ ᱤᱪᱪᱷᱟᱹ ᱢᱮᱱᱟᱜᱼᱟ